ᱤᱧᱟᱹᱜ ᱞᱟᱠᱪᱟᱨ ᱥᱮᱨᱣᱟ ᱡᱚᱜᱟᱣ ᱫᱚᱦᱚᱭ ᱞᱟᱹᱜᱤᱫ ᱤᱧᱟᱹᱜ ᱫᱤᱥ ᱦᱩᱸᱫᱤᱥ ᱫᱚ ᱦᱩᱭᱩᱜ ᱠᱟᱱᱟ ᱱᱤᱛᱚᱜ ᱧᱮᱞᱚᱜ ᱠᱟᱱᱟ ᱡᱮ ᱟᱵᱚ ᱥᱟᱱᱛᱟᱲ ᱦᱚᱯᱚᱱ ᱠᱚ ᱵᱤᱥᱮᱥ ᱠᱟᱭᱛᱮ ᱦᱟᱺᱰᱤ ᱯᱟᱹᱣᱨᱟᱹ ᱧᱩ ᱵᱩᱞ ᱠᱟᱛᱮ ᱡᱟᱦᱟᱱᱟᱜ ᱠᱟᱹᱢᱤ ᱦᱚᱨᱟ ᱵᱚᱱ ᱥᱟᱵᱮᱫᱟ ᱡᱟᱦᱟᱱᱟᱜ ᱠᱟᱹᱢᱤ ᱨᱮᱜᱮ ᱦᱟᱺᱰᱤ ᱯᱟᱹᱣᱨᱟᱹ ᱢᱮᱱᱟᱜ ᱜᱮᱭᱟ ᱦᱮᱸ ᱦᱟᱺᱰᱤ ᱯᱟᱹᱣᱨᱟᱹ ᱪᱷᱟᱲᱟ ᱟᱵᱚᱣᱟᱜ ᱠᱟᱹᱢᱤ ᱵᱟᱝ ᱦᱩᱭᱩᱜᱼᱟ ᱢᱮᱱᱠᱷᱟᱱ ᱟᱵᱚ ᱡᱟᱹᱥᱛᱤ ᱵᱚᱱ ᱧᱩᱭᱮᱫᱟ ᱦᱟᱺᱰᱤ ᱯᱟᱹᱣᱨᱟᱹ ᱧᱩ ᱵᱩᱞ ᱠᱟᱛᱮ ᱵᱚᱱ ᱛᱳᱦᱮᱞ ᱵᱟᱲᱟᱭ ᱠᱟᱱᱟ ᱟᱨ ᱚᱲᱟᱜ ᱨᱮ ᱚᱥᱟᱱᱛᱤ ᱵᱚᱱ ᱥᱨᱤᱥᱴᱤᱭᱮᱫᱟ ᱛᱚ ᱦᱟᱺᱰᱤ ᱯᱟᱹᱣᱨᱟᱹ ᱵᱚᱱ ᱧᱩ ᱠᱟᱹᱡ ᱵᱚᱱ ᱵᱟᱹᱜᱤᱢᱟ ᱟᱨ ᱟᱛᱳ ᱚᱲᱟᱜ ᱨᱮ ᱥᱟᱱᱛᱟᱲ ᱦᱚᱯᱚᱱ ᱠᱚ ᱱᱤᱛᱚᱜ ᱧᱮᱞᱚᱜ ᱠᱟᱱᱟ ᱡᱮ ᱵᱤᱥᱮᱥ ᱠᱟᱭᱛᱮ ᱠᱚᱲᱟ ᱜᱤᱫᱽᱨᱟᱹ ᱠᱚ ᱴᱩᱭᱮᱞ ᱯᱟᱥ ᱞᱮᱠᱷᱟᱱ ᱜᱮ ᱟᱫᱚ ᱠᱟᱹᱢᱤ ᱠᱚ ᱪᱟᱞᱟᱜ ᱠᱟᱱᱟ ᱟᱫᱚ ᱵᱟᱠᱚ ᱯᱟᱲᱦᱟᱜ ᱠᱟᱱᱟ ᱴᱟᱠᱟ ᱠᱚ ᱨᱳᱡᱽᱜᱟᱨ ᱞᱟᱹᱜᱤᱫ ᱵᱟᱭᱨᱮ ᱠᱚ ᱪᱟᱞᱟᱜ ᱠᱟᱱᱟ ᱠᱚᱞᱮᱡᱽ ᱠᱚᱨᱮ ᱧᱮᱞᱚᱜ ᱠᱟᱱᱟ ᱵᱤᱥᱮᱥ ᱠᱟᱭᱛᱮ ᱠᱩᱲᱤ ᱜᱤᱫᱽᱨᱟᱹ ᱜᱮ ᱵᱮᱥᱤ ᱠᱚ ᱦᱤᱡᱩᱜ ᱠᱟᱱᱟ ᱠᱚᱲᱟ ᱜᱤᱫᱽᱨᱟᱹ ᱫᱚ ᱟᱹᱰᱤ ᱠᱚᱢ ᱟᱵᱚ ᱠᱚᱲᱟ ᱜᱤᱫᱽᱨᱟᱹ ᱜᱮᱵᱚᱱ ᱞᱟᱦᱟ ᱦᱤᱡᱩᱜᱼᱟ ᱛᱟᱦᱚᱞᱮ ᱪᱤᱠᱟᱹᱛᱮ ᱟᱵᱚᱣᱟᱜ ᱥᱮᱨᱣᱟ ᱵᱷᱟᱹᱜᱤᱜᱼᱟ ᱟᱨ ᱥᱟᱱᱟᱢ ᱠᱚᱜᱮ ᱡᱟᱛᱮ ᱟᱵᱚᱣᱟᱜ ᱡᱟᱱᱟᱢ ᱯᱟᱹᱨᱥᱤ ᱛᱮᱵᱚᱱ ᱯᱟᱲᱦᱟᱜ ᱢᱟ ᱚᱱᱟᱧ ᱞᱟᱹᱭ ᱦᱚᱪᱚᱭᱮᱫᱟ ᱟᱨ ᱡᱟᱛᱮ ᱟᱵᱚᱣᱟᱜ ᱞᱟᱠᱪᱟᱨ ᱮᱱᱮᱡ ᱥᱮᱨᱮᱧ ᱜᱳᱴᱟ ᱟᱛᱳ ᱟᱛᱳ ᱦᱩᱭᱩᱜ ᱢᱟ ᱢᱟᱭᱤᱠ ᱠᱚᱫᱚ ᱵᱚᱱ ᱵᱟᱹᱜᱤᱢᱟ ᱟᱵᱚᱣᱟᱜ ᱡᱟᱦᱟᱸ ᱢᱮᱱᱟᱜᱼᱟ ᱛᱩᱢᱫᱟᱜ ᱴᱟᱢᱟᱠ ᱡᱷᱟᱹᱭ ᱠᱚᱨᱛᱟᱞ ᱛᱤᱨᱭᱳ ᱵᱟᱱᱟᱢ ᱚᱱᱟ ᱠᱚᱛᱮ ᱵᱚᱱ ᱮᱱᱮᱡ ᱥᱮᱨᱮᱧ ᱢᱟ ᱚᱱᱟ ᱠᱚᱜᱮ